ᱟᱞᱮ ᱟ ᱛᱩᱨᱮᱱ ᱫᱚ ᱥᱮ ᱦᱚᱲ ᱟ ᱛᱩᱫᱚ ᱰᱷᱮᱨᱜᱮ ᱢᱟᱱᱮ ᱫᱷᱤᱨᱤ ᱜᱩᱲᱜᱩᱜᱮ ᱨᱮᱜᱮ ᱠᱚ ᱨᱤᱫᱟ ᱨᱟᱹᱥᱩᱱ ᱯᱮᱸᱭᱟᱡᱽ ᱢᱚᱥᱞᱟ ᱥᱮ ᱱᱚᱜᱼᱚᱭ ᱮᱱᱛᱮᱫ ᱡᱟᱦᱟᱱᱟᱜ ᱜᱩᱸᱰᱟᱹᱫᱚ ᱚᱱᱮ ᱨᱟᱱ ᱨᱮᱦᱮᱫ ᱠᱚᱦᱚᱸ ᱫᱷᱤᱨᱤ ᱜᱩᱲᱜᱩ ᱨᱮᱜᱮ ᱠᱚ ᱨᱤᱫᱟ

ᱚᱱᱟᱜᱮ ᱵᱮᱥᱟ ᱢᱮᱱᱛᱮᱧ ᱢᱚᱱᱮᱭᱟ ᱤᱧᱫᱚ